ᱤᱧ ᱡᱟᱦᱟᱸ ᱟᱹᱠᱷᱨᱤᱧᱚᱜ ᱞᱟᱜᱟᱫ ᱟᱭᱴᱮᱢ ᱥᱮ ᱫᱚᱠᱟᱱᱤᱧ ᱵᱮᱱᱟᱣ ᱟᱠᱟᱫᱟ ᱚᱱᱟᱫᱚ ᱟᱹᱰᱤ ᱱᱟᱱᱟ ᱦᱩᱱᱟᱹᱨ ᱫᱚᱠᱟᱱ ᱠᱟᱱᱟ ᱡᱟᱦᱟᱸ ᱫᱚ ᱥᱟᱶᱛᱟᱨᱮ ᱪᱚᱞᱚᱜ ᱞᱮᱠᱟᱱᱟᱜ ᱦᱚᱸ ᱟᱨ ᱵᱟᱝ ᱮᱴᱟᱜ ᱥᱟᱶᱛᱟ ᱠᱚᱨᱮᱜ ᱦᱚᱲ ᱦᱚᱸᱠᱚ ᱡᱚᱢ ᱫᱟᱲᱮᱭᱟᱜ ᱢᱟ ᱚᱱᱠᱟᱱ ᱟᱭᱴᱮᱢ ᱤᱫᱤ ᱠᱟᱛᱮᱫ ᱤᱧᱤᱧ ᱫᱳᱠᱟᱱᱟ ᱡᱟᱦᱟᱸ ᱫᱚ ᱡᱮᱢᱚᱱ ᱤᱧᱟᱹᱜ ᱛᱤᱥᱦᱚᱸ ᱵᱷᱤᱲ ᱥᱮ ᱟᱹᱠᱷᱨᱤᱧ ᱟᱞᱚ ᱠᱚᱢᱚᱜ ᱢᱟ ᱟᱨ ᱚᱱᱟ ᱞᱮᱠᱟᱛᱮ ᱤᱧᱫᱚ ᱡᱟᱦᱟᱸ ᱠᱚ ᱵᱟᱠᱚ ᱢᱮᱱᱟ ᱥᱮᱫᱟᱭ ᱠᱚ ᱵᱮᱵᱚᱦᱟᱨ ᱟᱠᱟᱫ ᱞᱮᱠᱟᱱᱟᱜ ᱠᱚ ᱡᱮᱢᱚᱱ ᱪᱟᱸᱫᱽᱨᱤ ᱠᱚ ᱰᱟᱹᱰᱩ ᱠᱚ ᱯᱟᱹᱴᱭᱟᱹ ᱠᱚ ᱡᱚᱱᱚᱜ ᱠᱚ ᱦᱟᱴᱟᱜ ᱠᱚ ᱯᱷᱟᱹᱛᱭᱟᱹᱜ ᱠᱚ ᱴᱩᱠᱩᱪ ᱴᱷᱤᱞᱤ ᱟᱨ ᱮᱢᱟᱱ ᱮᱢᱟᱱᱟᱜ ᱠᱚ ᱤᱧᱴᱷᱮᱱ ᱡᱳᱜᱟᱲ ᱢᱮᱱᱟᱜᱼᱟ ᱥᱟᱶᱛᱮ ᱡᱟᱦᱟᱸ ᱱᱮᱛᱟᱨ ᱧᱮᱞᱚᱜᱚᱜ ᱠᱟᱱ ᱥᱮ ᱵᱮᱵᱷᱟᱨᱚᱜ ᱠᱟᱱ ᱚᱱᱠᱟᱱᱟᱜ ᱥᱟᱢᱟᱱ ᱠᱚᱦᱚᱸ ᱤᱧᱴᱷᱮᱱ ᱫᱚ ᱧᱟᱢᱚᱜ ᱜᱮᱭᱟ ᱡᱟᱛᱮ ᱥᱟᱱᱟᱢ ᱦᱚᱲ ᱥᱮ ᱥᱟᱱᱟᱢ ᱥᱟᱶᱛᱟ ᱨᱮᱱ ᱦᱚᱲ ᱡᱮᱢᱚᱱ ᱠᱚ ᱧᱟᱢ ᱢᱟ ᱟᱨ ᱠᱚ ᱵᱮᱵᱷᱟᱨ ᱫᱟᱲᱮᱭᱟᱜᱼᱢᱟ ᱟᱨ ᱟᱠᱚᱣᱟᱜ ᱠᱷᱚᱡᱽ ᱦᱚᱸ ᱡᱮᱢᱚᱱ ᱨᱤᱦᱟᱹᱭ ᱠᱚ ᱧᱟᱢ ᱢᱟ ᱤᱱᱟᱹᱠᱷᱟᱱ ᱡᱟᱦᱟᱸᱭ ᱜᱮ ᱚᱱᱠᱟ ᱟᱥᱟ ᱠᱟᱛᱮᱫ ᱥᱮ ᱵᱷᱚᱨᱥᱟ ᱠᱟᱛᱮᱫ ᱠᱤᱨᱤᱧ ᱠᱚ ᱦᱤᱡᱩᱜᱼᱟ ᱡᱮᱢᱚᱱ ᱠᱷᱟᱹᱞᱤ ᱮᱠᱮᱱ ᱛᱤᱛᱮ ᱟᱞᱚ ᱠᱚ ᱨᱩᱣᱟᱹᱲ ᱢᱟ ᱡᱮᱢᱚᱱ ᱟᱡ ᱫᱚ ᱡᱟᱦᱟᱸ ᱡᱤᱱᱤᱥ ᱟᱸᱥ ᱠᱟᱛᱮᱫ ᱦᱤᱡᱩᱜ ᱠᱟᱱᱟᱭ ᱚᱱᱟ ᱡᱤᱱᱤᱥ ᱫᱚ ᱡᱮᱢᱚᱱ ᱧᱟᱢ ᱠᱟᱛᱮᱫ ᱜᱮ ᱥᱮ ᱤᱫᱤ ᱠᱟᱛᱮᱫ ᱜᱮ ᱡᱮᱢᱚᱱᱮ ᱨᱩᱣᱟᱹᱲ ᱢᱟ ᱡᱮᱢᱚᱱ ᱟᱫᱽᱨᱟ ᱠᱚ ᱦᱩᱲᱩ ᱠᱚ ᱚᱱᱟ ᱠᱚᱦᱚᱸ ᱫᱳᱠᱟᱱ ᱨᱮ ᱥᱟᱯᱲᱟᱣ ᱛᱟᱦᱮᱱ ᱠᱟᱱ ᱜᱮᱭᱟ ᱚᱠᱚᱭ ᱠᱚᱪᱚ ᱚᱱᱠᱟᱱ ᱦᱚᱲ ᱦᱚᱸ ᱢᱮᱱᱟᱜ ᱠᱚᱜᱮᱭᱟ ᱡᱮ ᱵᱟᱝ ᱚᱱᱠᱟᱱᱟᱜ ᱠᱚ ᱟᱵᱚ ᱞᱟᱹᱠᱛᱤ ᱨᱮ ᱞᱟᱜᱟᱜ ᱜᱮᱭᱟ